ᱟᱞᱮᱭᱟᱜ ᱫᱷᱚᱨᱢᱤᱭᱚ ᱛᱟᱞᱢᱟ ᱤᱫᱤ ᱠᱟᱛᱮ ᱥᱮᱨᱮᱧ ᱢᱮᱱᱟᱜ ᱛᱟᱞᱮᱭᱟ ᱪᱮᱫ ᱞᱮᱠᱟ ᱯᱱᱰᱤᱛ ᱨᱚᱜᱷᱩᱱᱟᱛᱷ ᱢᱩᱨᱢᱩᱣᱟᱜ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲ ᱮᱢ ᱟᱫ ᱞᱮᱨᱮ ᱫᱷᱚᱨᱚᱢ ᱮᱢ ᱟᱫ ᱞᱮᱨᱮ ᱟᱢ ᱦᱚᱸᱢ ᱟᱫᱚᱜ ᱪᱮᱫᱟᱜ ᱥᱮ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱥᱮᱨᱮᱧ ᱛᱟᱞᱟᱛᱮ ᱟᱹᱰᱤ ᱞᱮᱠᱟᱱ ᱥᱮᱪᱮᱫ ᱟᱱ ᱠᱟᱛᱷᱟᱭ ᱞᱟᱹᱭ ᱥᱚᱫᱚᱨ ᱟᱠᱟᱫᱟ